ᱟᱪᱪᱷᱟ ᱰᱤᱡᱤᱴᱟᱞ ᱱᱤᱛᱚᱜ ᱵᱮᱵᱽᱥᱟ ᱛᱟᱵᱚ ᱡᱟᱦᱟᱸ ᱮᱦᱚᱵ ᱠᱟᱱᱟ ᱥᱮ ᱞᱮᱠᱤᱱ ᱟᱫᱚ ᱟᱹᱞᱤᱧᱟᱜ ᱢᱮᱱ ᱫᱚ ᱦᱩᱲᱩ ᱪᱟᱣᱞᱮ ᱥᱮ ᱟᱨ ᱩᱛᱩ ᱵᱩᱞᱩᱝ ᱩᱱᱟᱹᱜ ᱵᱮᱵᱽᱥᱟ ᱫᱚ ᱵᱟᱝ ᱞᱤᱧ ᱧᱮᱞ ᱫᱟᱲᱮᱭᱟᱜ ᱠᱟᱱᱟ ᱰᱤᱡᱤᱴᱟᱞ ᱢᱟᱱᱮ ᱥᱮᱫᱟᱭ ᱡᱮ ᱟᱞᱮ ᱟᱹᱞᱤᱧᱟᱜ ᱵᱟᱨᱥᱟᱴ ᱥᱟᱞ ᱦᱩᱭᱱᱟ ᱛᱚ ᱟᱹᱞᱤᱧ ᱯᱷᱳᱱ ᱛᱮᱜᱮ ᱠᱟᱛᱷᱟ ᱛᱟᱦᱮᱸᱫ ᱦᱮᱰ ᱤᱭᱟᱹᱜ ᱢᱟᱱᱮ ᱯᱳᱥᱴ ᱚᱯᱷᱤᱥ ᱡᱚᱨᱤᱭᱟ ᱛᱮᱜᱮ ᱪᱤᱴᱷᱤ ᱞᱤᱧ ᱮᱢ ᱛᱟᱦᱮᱱ ᱟᱨ ᱱᱤᱛᱚᱜ ᱫᱷᱟᱹᱨᱤᱡ ᱩᱱ ᱡᱚᱠᱷᱚᱱ ᱜᱮᱞᱤᱧ ᱢᱮᱱ ᱞᱮᱫ ᱛᱟᱦᱮᱱ ᱡᱮ ᱦᱟᱣᱟ ᱨᱮ ᱢᱤᱫ ᱫᱤᱱ ᱦᱤᱞᱳᱜ ᱠᱟᱛᱷᱟ ᱦᱩᱭᱩᱜᱼᱟ ᱱᱚᱣᱟ ᱰᱤᱡᱤᱴᱟᱞ ᱢᱟᱱᱮ ᱡᱩᱜᱽ ᱥᱮᱴᱮᱨ ᱮᱱᱟ ᱡᱮ ᱢᱟᱱᱮ ᱩᱱᱟᱹᱜ ᱥᱩᱵᱤᱫᱷᱟ ᱟᱠᱟᱫ ᱟᱭ ᱢᱤᱫ ᱥᱮᱠᱮᱱᱰ ᱨᱮᱜᱮ ᱢᱟᱱᱮ ᱚᱲᱟᱜ ᱠᱷᱚᱱ ᱯᱚᱭᱥᱟ ᱦᱤᱡᱩᱜ ᱠᱟᱱᱟ ᱟᱨ ᱥᱟᱢᱟᱱ ᱠᱚ ᱱᱤᱛᱚᱜ ᱚᱱᱟ ᱛᱮᱜᱮ ᱜᱤᱫᱟᱹᱨ ᱯᱤᱫᱟᱹᱨ ᱠᱚᱠᱚ ᱢᱟᱨᱟᱝ ᱮᱱᱟ ᱩᱱᱠᱩ ᱛᱩᱨᱟᱹᱛ ᱚᱲᱟᱜ ᱜᱮᱠᱚ ᱟᱹᱜᱩ ᱦᱚᱴᱚ ᱠᱟᱜ ᱠᱟᱱᱟ ᱞᱮᱠᱤᱱ ᱦᱩᱲᱩ ᱪᱟᱣᱞᱮ ᱟᱨ ᱩᱛᱩ ᱠᱚᱫᱚ ᱵᱟᱝ ᱠᱚ ᱟᱹᱜᱩ ᱟᱠᱟᱫᱟ ᱚᱱᱟ ᱜᱮᱛᱚ ᱰᱤᱡᱤᱴᱟᱞ ᱟᱫᱚ ᱚᱱᱟ ᱦᱚᱸ ᱯᱟᱞᱮ ᱟᱹᱜᱩ ᱟᱵᱚᱱᱟᱭ ᱟᱹᱞᱤᱧᱟᱜ ᱢᱮᱱᱫᱚ ᱟᱨ ᱪᱮᱫᱞᱤᱧ ᱢᱮᱱᱟ ᱱᱤᱱᱟᱹᱜ ᱥᱩᱵᱤᱫᱷᱟᱭ ᱮᱢᱟᱵᱚᱱ ᱠᱟᱱᱟᱭ